ᱚᱛ ᱚᱢᱚᱱ ᱵᱟᱹᱲᱛᱤᱜ ᱞᱟᱹᱜᱤᱫᱛᱮ ᱢᱟᱲᱟᱝ ᱮᱛᱚᱦᱚᱵ ᱨᱮᱫᱚ ᱦᱟᱥᱟ ᱵᱮᱥ ᱞᱮᱠᱟ ᱵᱮᱱᱟᱣ ᱦᱩᱭᱩᱜᱼᱟ ᱚᱱᱟ ᱦᱟᱥᱟ ᱵᱮᱥ ᱞᱮᱠᱟ ᱵᱮᱱᱟᱣ ᱠᱟᱛᱮᱫ ᱵᱮᱱᱟᱣ ᱛᱟᱭᱚᱢᱜᱮ ᱚᱱᱟ ᱚᱛᱚ ᱨᱮ ᱡᱟᱦᱟᱸ ᱠᱚ ᱪᱟᱥᱟ ᱚᱱᱟ ᱠᱚ ᱨᱚᱦᱚᱭ ᱟᱨ ᱵᱟᱝ ᱮᱨ ᱦᱩᱭᱩᱜᱼᱟ

ᱥᱚᱢᱚᱭ ᱨᱮ ᱥᱟᱨ ᱠᱷᱳᱞ ᱟᱨ ᱫᱟᱜ ᱠᱚ ᱮᱢᱚᱜ ᱦᱩᱭᱩᱜᱼᱟ ᱡᱟᱛᱮ ᱚᱛ ᱚᱢᱚᱱ ᱡᱟᱦᱟᱸ ᱠᱚ ᱯᱚᱸᱪᱟ ᱥᱟᱶ ᱚᱛ ᱠᱷᱚᱱ ᱚᱢᱚᱱᱚᱜᱼᱟ ᱚᱱᱟ ᱠᱚ ᱵᱟᱹᱲᱛᱤ ᱟᱨ ᱱᱟᱯᱟᱭ ᱵᱷᱟᱹᱜᱤ ᱞᱮᱠᱟ ᱦᱩᱭᱩᱜᱢᱟ ᱚᱱᱟ ᱞᱟᱹᱜᱤᱫ ᱛᱮ

ᱚᱱᱟ ᱠᱚᱫᱚ ᱥᱚᱢᱚᱭ ᱨᱮ ᱥᱟᱨ ᱥᱚᱢᱚᱭ ᱨᱮ ᱠᱷᱳᱞ ᱟᱨ ᱥᱚᱢᱚᱭ ᱨᱮ ᱨᱟᱱ ᱠᱚ ᱮᱢ ᱦᱩᱭᱩᱜᱼᱟ ᱡᱟᱛᱮ ᱛᱤᱡᱩ ᱠᱚ ᱟᱞᱚ ᱠᱚ ᱞᱟᱜᱟᱜ ᱢᱟ ᱟᱨ ᱵᱮᱥᱛᱮ ᱦᱟᱨᱟᱜ ᱢᱟ ᱥᱚᱢᱚᱭ ᱥᱚᱢᱚᱭ ᱫᱟᱜ ᱮᱢ ᱦᱩᱭᱩᱜᱼᱟ ᱟᱨ ᱚᱱᱟ ᱞᱮᱠᱟᱜᱮ ᱱᱟᱯᱟᱭᱛᱮ ᱪᱟᱥ ᱜᱟᱱᱚᱜᱼᱟ ᱪᱟᱥ ᱠᱟᱹᱢᱤ ᱫᱚ ᱟᱹᱰᱤ ᱵᱮᱥ ᱞᱮᱠᱟᱛᱮ ᱠᱟᱹᱢᱤ ᱦᱩᱭᱩᱜᱼᱟ ᱚᱠᱟᱞᱮᱠᱟ ᱵᱮᱱᱟᱣ ᱦᱩᱭᱩᱜᱼᱟ ᱚᱠᱟ ᱞᱮᱠᱟ ᱪᱤᱠᱟᱹ ᱚᱱᱟᱠᱚ ᱡᱚᱛᱚᱣᱟᱜ ᱵᱟᱲᱟᱭ ᱞᱟᱹᱠᱛᱤ ᱠᱟᱱᱟ ᱛᱚᱵᱮᱭᱟᱱᱟᱜ ᱪᱟᱥ ᱠᱟᱹᱢᱤ ᱫᱚ ᱱᱟᱯᱟᱭᱛᱮ ᱦᱩᱭᱩᱜᱼᱟ ᱟᱨ ᱚᱱᱟ ᱪᱟᱥ ᱠᱚᱦᱚᱸ ᱵᱷᱟᱹᱜᱤᱛᱮ ᱦᱩᱭᱩᱜᱼᱟ ᱵᱷᱟᱹᱜᱤᱛᱮ ᱪᱟᱥ ᱦᱩᱭ ᱞᱮᱱᱠᱷᱟᱱ ᱟᱵᱚᱣᱟᱜ ᱜᱮ ᱦᱩᱭᱩᱜᱼᱟ